ᱟᱵᱚ ᱴᱚᱴᱷᱟ ᱨᱮᱱ ᱦᱚᱲ ᱦᱚᱯᱚᱱ ᱠᱚ ᱠᱚᱣᱟᱜ ᱫᱷᱚᱨᱚᱢ ᱫᱟᱨᱟᱭ ᱠᱟᱱ ᱯᱤᱲᱦᱤ ᱠᱚᱴᱷᱮᱱ ᱱᱟᱯᱟᱭ ᱪᱟᱞᱟᱜ ᱞᱟᱹᱜᱤᱫ ᱟᱵᱚ ᱟᱹᱰᱤ ᱡᱩᱢᱤᱫ ᱨᱮ ᱛᱟᱦᱮᱱ ᱦᱩᱭ ᱟᱵᱚᱱᱟ ᱟᱨ ᱚᱱᱟ ᱫᱷᱚᱨᱚᱢ ᱟᱵᱚᱣᱟᱜ ᱞᱮᱠᱟᱛᱮ ᱢᱟᱱᱟᱣ ᱵᱟᱛᱟᱣ ᱦᱚᱲᱟᱜ ᱥᱮᱫ ᱵᱟᱵᱚᱱ ᱪᱮᱸᱜᱷᱟᱣᱚᱜᱼᱢᱟ ᱚᱱᱟ ᱢᱮᱱᱛᱮᱫ ᱟᱯᱱᱟᱨᱟᱜ ᱵᱚᱸᱜᱟ ᱵᱩᱨᱩ ᱠᱚᱴᱷᱮᱱ ᱢᱚᱱᱮ ᱵᱚᱱ ᱞᱟᱜᱟᱣᱢᱟ ᱟᱨ ᱩᱱᱠᱩᱣᱟᱜ ᱱᱤᱭᱚᱢ ᱫᱷᱚᱨᱢ ᱱᱮᱢᱟᱪᱟᱨ ᱤᱫᱤ ᱠᱟᱛᱮᱫ ᱫᱤᱱᱟᱹᱢ ᱫᱤᱱ ᱛᱟᱦᱮᱱ ᱟᱵᱚᱣᱟᱜ ᱥᱮᱨᱣᱟ ᱥᱚᱢᱟᱡᱽ ᱥᱟᱶᱛᱟ ᱥᱟᱱᱟᱢ ᱞᱮᱠᱟᱱᱟᱜ ᱵᱟᱧᱪᱟᱣ ᱛᱟᱦᱮᱱᱟ ᱥᱟᱶᱛᱮ ᱵᱚᱸᱜᱟᱼᱵᱩᱨᱩ ᱠᱚᱴᱷᱮᱱ ᱱᱮᱦᱚᱨ ᱵᱤᱱᱛᱤ ᱞᱮᱠᱷᱟᱱ ᱟᱵᱚ ᱦᱚᱸ ᱥᱟᱱᱟᱢ ᱞᱮᱠᱟᱱᱟᱜ ᱵᱩᱫᱽᱫᱷᱤ ᱜᱮᱭᱟᱱ ᱚᱠᱛᱚ ᱡᱟᱹᱱᱤᱡ ᱠᱚ ᱪᱟᱞ ᱤᱫᱤ ᱟᱵᱚᱱᱟ ᱟᱨ ᱟᱵᱚ ᱦᱚᱸ ᱥᱩᱠ ᱟᱨ ᱥᱟᱶᱟᱨ ᱧᱟᱢ ᱤᱫᱤᱭᱟ ᱞᱟᱹᱠᱛᱤ ᱯᱟᱲᱟᱣ ᱞᱮᱱᱠᱷᱟᱱ ᱫᱷᱚᱨᱚᱢ ᱟᱨ ᱡᱟᱹᱛᱤ ᱞᱟᱹᱜᱤᱫ ᱜᱩᱡᱩᱜ ᱟᱨ ᱞᱟᱹᱲᱦᱟᱹᱭ ᱦᱚᱸ ᱞᱟᱹᱠᱛᱤ ᱠᱟᱱ ᱜᱮᱭᱟ ᱢᱮᱱᱠᱷᱟᱱ ᱟᱵᱚ ᱚᱠᱟ ᱦᱚᱨ ᱰᱟᱦᱟᱨ ᱛᱮᱵᱚᱱ ᱜᱚᱭᱚᱱᱚᱜ ᱠᱟᱱᱟ ᱥᱮᱱᱚᱜ ᱠᱟᱱ ᱱᱟᱯᱟᱭ ᱟᱨ ᱞᱟᱹᱠᱛᱤᱜ ᱠᱷᱟᱱ ᱫᱚ ᱟᱹᱰᱤ ᱱᱟᱯᱟᱭ ᱦᱚᱨ ᱛᱮᱵᱚᱱ ᱪᱟᱞᱟᱜᱼᱟ ᱵᱟᱹᱲᱤᱡ ᱵᱟᱵᱚᱱ ᱵᱮᱵᱚᱦᱟᱨᱟ ᱵᱟᱹᱲᱤᱡ ᱵᱚᱱ ᱢᱚᱱᱮᱭᱟ ᱵᱷᱟᱹᱜᱤ ᱠᱷᱟᱱ ᱵᱷᱟᱹᱜᱤ ᱛᱮᱵᱚᱱ ᱛᱟᱦᱮᱱᱟ